ᱟᱢᱨᱮᱱ ᱪᱮᱫ ᱡᱟᱦᱟᱸᱭ ᱵᱚᱭᱦᱟ ᱢᱤᱥᱨᱟ ᱢᱮᱱᱟᱜ ᱠᱚᱣᱟ ᱟᱨ ᱟᱢ ᱩᱱᱠᱩ ᱥᱟᱶ ᱚᱠᱟ ᱞᱮᱠᱟ ᱢᱤᱞ ᱥᱮ ᱵᱷᱮᱜᱟᱨ ᱟᱢ ᱠᱟᱛᱷᱟ ᱫᱚ ᱦᱳᱭᱳᱜ ᱠᱟᱱᱟ ᱟᱭᱢᱟ ᱵᱚᱭᱦᱟᱢ ᱛᱟᱦᱮᱱ ᱠᱷᱟᱱ ᱢᱤᱫ ᱴᱷᱮᱱ ᱫᱚ ᱵᱟᱦᱩ ᱵᱟᱲᱟᱣᱟᱱ ᱠᱷᱟᱱ ᱵᱟᱹᱭ ᱵᱟᱹᱭᱛᱮᱢ ᱡᱩᱫᱟᱹᱜᱼᱟ ᱠᱟᱨᱚᱱ ᱧᱟᱛᱮᱭᱟ ᱮᱢᱟᱱ ᱠᱚ ᱠᱚ ᱛᱟᱦᱮᱱ ᱠᱷᱟᱱ ᱵᱟᱠᱚ ᱥᱩᱞᱩᱠᱚᱜᱼᱟ ᱦᱟᱱᱤ ᱱᱟᱹᱭ ᱥᱟᱞᱟᱜ ᱤᱧ ᱫᱷᱮᱨᱤᱧ ᱠᱟᱢᱤ ᱮᱫᱟ ᱩᱱᱤ ᱫᱚ ᱵᱟᱭ ᱠᱟᱢᱤ ᱮᱫᱟ ᱱᱚᱜᱼᱚᱭ ᱱᱚᱝᱠᱟ ᱠᱟᱛᱮᱫ ᱵᱚᱭᱦᱟ ᱛᱟᱞᱟ ᱠᱷᱚᱱ ᱩᱝᱠᱩ ᱵᱟᱦᱩ ᱠᱩᱲᱤ ᱜᱮ ᱵᱤᱵᱟᱹᱫᱽ ᱠᱚ ᱟᱜᱩᱭᱟ ᱵᱚᱭᱦᱟ ᱵᱚᱭᱦᱟᱣᱟᱜ ᱥᱩᱞᱩᱠ ᱥᱟᱜᱟᱹᱭ ᱠᱚ ᱵᱷᱟᱸᱜᱚᱲᱟ ᱟᱫᱚ ᱟᱢ ᱫᱚ ᱩᱱᱠᱚᱣᱟᱜ ᱵᱟᱦᱩᱣᱟᱜ ᱜᱚᱵᱚᱞ ᱨᱮᱢ ᱥᱮᱱ ᱞᱮᱱ ᱠᱷᱟᱱ ᱟᱢᱟᱜ ᱫᱚᱢ ᱵᱷᱟᱸᱜᱚᱲᱚᱜᱼᱟ ᱢᱤᱫ ᱵᱟᱨ ᱱᱤᱛ ᱦᱚᱸ ᱯᱩᱱ ᱢᱚᱬᱮ ᱵᱚᱭᱦᱟ ᱢᱤᱫ ᱴᱷᱮᱱ ᱢᱮᱱᱟᱜ ᱟᱠᱟᱜ ᱠᱚᱣᱟ ᱛᱚᱵᱮ ᱵᱟᱦᱩᱣᱟᱜ ᱠᱟᱛᱷᱟ ᱛᱮᱢ ᱪᱟᱞᱟᱣᱮᱱ ᱠᱷᱟᱱ ᱟᱢ ᱫᱚ ᱥᱮᱸᱜᱮᱞ ᱫᱚ ᱜᱷᱟᱨᱚᱸᱡᱽ ᱨᱮ ᱡᱳᱞᱳᱜ ᱛᱟᱢ ᱜᱮᱭᱟ ᱟᱨ ᱢᱤᱥᱨᱟ ᱠᱚᱢᱟ ᱵᱚᱱ ᱡᱟᱶᱟᱭ ᱠᱟᱠᱚ ᱛᱮ ᱩᱱᱠᱩ ᱫᱚ ᱡᱟᱶᱟᱭ ᱚᱲᱟᱜ ᱠᱚ ᱪᱟᱞᱟᱜᱼᱟ ᱱᱚᱜᱼᱚᱭ ᱱᱚᱝᱱᱟ ᱠᱟᱱᱟ ᱥᱟᱱᱟᱢ ᱜᱮ ᱴᱷᱤᱠᱟᱹ ᱦᱮᱸ ᱢᱮᱱᱠᱷᱟᱱ ᱠᱟᱛᱷᱟ ᱫᱚ ᱦᱳᱭᱳᱜ ᱠᱟᱱᱟ ᱵᱟᱦᱩ ᱠᱩᱲᱤ ᱜᱮ ᱟᱢᱮ ᱡᱩᱫᱟᱹ ᱦᱚᱪᱚ ᱢᱮᱭᱟ ᱡᱩᱫᱤ ᱩᱱᱤᱭᱟᱜ ᱠᱟᱛᱷᱟ ᱛᱮᱢ ᱪᱟᱞᱟᱜ ᱠᱷᱟᱱ ᱟᱨ ᱟᱢᱟᱜ ᱞᱮᱠᱟᱛᱮ ᱡᱩᱫᱤᱢ ᱪᱟᱞᱟᱜ ᱠᱷᱟᱱ ᱵᱚᱭᱦᱟ ᱵᱚᱭᱦᱟ ᱢᱤᱫ ᱜᱤᱵᱤᱱ ᱛᱟᱦᱮᱱᱟ ᱱᱚᱜᱼᱚᱭ ᱱᱚᱝᱠᱟ ᱠᱟᱛᱮᱫ ᱟᱵᱚᱣᱟᱜ ᱜᱷᱟᱨᱚᱸᱡᱽ ᱢᱚᱸᱡᱽ ᱮᱢ ᱫᱚᱦᱚ ᱞᱮᱠᱷᱟᱱ ᱢᱚᱸᱡᱽ ᱛᱟᱦᱮᱱᱟ ᱟᱨ ᱵᱟᱝ ᱠᱷᱟᱱ ᱟᱢᱟᱜ ᱜᱷᱟᱨᱚᱸᱡᱽ ᱫᱚ ᱛᱟᱨᱟᱞ ᱵᱟᱥᱟᱞ ᱪᱟᱵᱟᱜᱼᱟ